ᱡᱮ ᱟᱵᱚ ᱡᱮᱵᱚᱱ ᱯᱟᱭᱨᱟᱜ ᱡᱮ ᱱᱚᱣᱟ ᱜᱚᱝᱜᱟᱨᱮ ᱵᱟᱝ ᱜᱟᱰᱟ ᱨᱮ ᱵᱟᱝ ᱡᱚᱞᱟ ᱨᱮ ᱟᱵᱚ ᱯᱟᱭᱨᱟᱜ ᱵᱚᱱ ᱠᱩᱥᱤᱭᱟᱜ ᱠᱟᱱᱟ ᱥᱮ ᱱᱚᱝᱠᱟ ᱥᱟᱸᱵᱤᱨ ᱛᱮᱵᱚᱱ ᱱᱚᱜᱼᱚᱭ ᱢᱤᱫᱴᱟᱝ ᱢᱮᱱᱟᱜ ᱛᱟᱵᱚᱱᱟ ᱥᱟᱸᱵᱤᱨ ᱛᱮᱠᱚ ᱪᱟᱞᱟᱜ ᱱᱚᱣᱟ ᱵᱚᱱ ᱠᱩᱥᱤᱭᱟᱜᱼᱟ ᱥᱮ ᱚᱠᱟᱴᱟᱜ ᱛᱮ ᱱᱟᱯᱟᱭ ᱵᱚᱱ ᱟᱹᱭᱠᱟᱹᱣᱟ ᱚᱱᱟᱴᱟᱜ ᱛᱮ ᱟᱵᱚ ᱦᱚᱲ ᱦᱚᱯᱚᱱ ᱦᱚᱸᱵᱚᱱ ᱱᱟᱯᱟᱭ ᱵᱚᱱ ᱟᱹᱭᱠᱟᱹᱣᱟ ᱵᱟᱝ ᱥᱚᱨᱮᱥᱟ ᱵᱚᱱ ᱟᱹᱭᱠᱟᱹᱣᱟ ᱵᱟᱝ ᱱᱚᱝᱠᱟ ᱥᱟᱸᱵᱤᱨ ᱛᱮ ᱪᱟᱞᱟᱣ ᱞᱮᱱᱠᱷᱟᱱ ᱵᱟᱛᱨᱟᱣ ᱟᱹᱭᱠᱟᱹᱜᱼᱟ ᱵᱟᱝ ᱫᱚ ᱱᱚᱝᱠᱟ ᱯᱟᱭᱨᱟ ᱛᱮ ᱵᱟᱝ ᱫᱚ ᱚᱠᱚᱭ ᱠᱟᱴᱟ ᱫᱚᱠᱚ ᱚᱱᱮ ᱵᱟᱨᱭᱟ ᱠᱟᱴᱟ ᱠᱚ ᱰᱷᱟᱵᱟ ᱰᱷᱩᱝᱟ ᱚᱱᱠᱟᱛᱮ ᱟᱫᱚ ᱱᱚᱣᱟ ᱞᱟᱹᱜᱤᱫ ᱤᱧ ᱫᱚᱧ ᱢᱮᱱ ᱦᱚᱪᱚᱭᱮᱫ ᱛᱟᱵᱚᱱᱟ ᱟᱫᱚ ᱚᱠᱟ ᱞᱮᱠᱟᱛᱮ ᱵᱟᱛᱨᱟᱣ ᱵᱚᱱ ᱟᱹᱭᱠᱟᱹᱣᱟ ᱵᱟᱝ ᱫᱚ ᱯᱟᱭᱨᱟ ᱛᱮ ᱵᱟᱝ ᱥᱟᱢᱵᱤᱨ ᱛᱮ ᱟᱫᱚ ᱚᱱᱟᱜᱤᱧ ᱢᱮᱱ ᱦᱚᱪᱚᱭᱮᱫ ᱛᱟᱵᱚᱱᱟ ᱟᱫᱚ ᱱᱚᱰᱮᱜᱮ ᱤᱧᱟᱹᱜ ᱜᱚᱞᱯᱚ ᱫᱚᱧ ᱢᱩᱪᱟᱹᱫᱮᱫ ᱛᱟᱵᱚᱱᱟ